ᱤᱧ ᱫᱚ ᱤᱧᱟᱹᱜ ᱵᱟᱜᱟᱱ ᱨᱮ ᱟᱭᱢᱟ ᱨᱚᱠᱚᱢ ᱫᱟᱨᱮᱧ ᱨᱚᱦᱚᱭ ᱟᱠᱟᱫᱟ ᱚᱱᱟ ᱫᱟᱨᱮ ᱠᱚᱧ ᱧᱮᱞ ᱮᱫᱟ ᱟᱹᱰᱤ ᱟᱸᱴ ᱞᱟᱹᱴᱩ ᱞᱟᱹᱴᱩ ᱦᱟᱨᱟᱭᱮᱱ ᱛᱤᱧᱟᱹ ᱟᱨ ᱱᱮᱛᱟᱨ ᱫᱚ ᱱᱟᱥᱮ ᱱᱟᱥᱮ ᱫᱟᱜᱟ ᱱᱟᱥᱮ ᱱᱟᱥᱮᱭ ᱥᱤᱛᱩᱝ ᱟ ᱟᱨ ᱦᱟᱹᱲᱭᱟᱹᱨ ᱜᱮ ᱥᱟᱠᱟᱢᱚᱜᱼᱟ ᱟᱨ ᱦᱟᱹᱲᱭᱟᱹᱨ ᱜᱮ ᱧᱮᱞᱚᱜᱼᱟ ᱢᱚᱸᱡᱽ ᱜᱮ ᱟᱨ ᱦᱚᱭᱛᱮ ᱟᱨ ᱦᱚᱸ ᱪᱮᱬᱮᱸ ᱠᱚᱠᱚ ᱛᱟᱦᱮᱸᱱᱟ ᱟᱨ ᱢᱚᱸᱡᱽ ᱤᱠᱟᱹᱜᱼᱟ ᱟᱨ ᱤᱧ ᱦᱚᱸ ᱢᱚᱸᱡᱽ ᱜᱮᱧ ᱟᱹᱭᱠᱟᱹᱣᱟ ᱛᱟᱨᱯᱚᱨᱮ ᱵᱟᱦᱟᱜᱼᱟ ᱡᱚᱜᱼᱟ ᱪᱮᱬᱮ ᱠᱚᱦᱚᱸ ᱠᱚ ᱡᱚᱢᱟ ᱟᱨ ᱤᱧ ᱦᱚᱸᱧ ᱡᱚᱢᱟ ᱟᱨ ᱦᱚᱸ ᱚᱲᱟᱜ ᱨᱮᱱ ᱟᱹ ᱛᱩ ᱦᱚᱲ ᱠᱚᱦᱚᱸ ᱠᱚ ᱡᱚᱢᱟ ᱛᱚᱠᱷᱚᱱ ᱢᱚᱸᱡᱽ ᱠᱚ ᱟᱹᱭᱠᱟᱹᱣᱟ